ᱤᱧ ᱢᱤᱫᱴᱟᱹᱝ ᱴᱤ ᱥᱟᱨᱴ ᱤᱧ ᱠᱤᱨᱤᱧ ᱟᱠᱟᱜᱼᱟ ᱴᱤ ᱥᱟᱨᱴ ᱫᱚᱢᱮ ᱵᱷᱟᱹᱜᱤᱧ ᱠᱩᱥᱤᱭᱟᱜᱼᱟ ᱴᱤ ᱥᱟᱨᱴ ᱫᱚ ᱯᱩᱨᱟᱹ ᱵᱮᱥ ᱠᱟᱞᱟᱨ ᱠᱟᱱᱟ ᱪᱷᱚᱭ ᱥᱟᱞ ᱤᱧ ᱦᱚᱨᱚᱜ ᱠᱮᱜ ᱨᱮᱦᱚᱸ ᱛᱟᱹᱧ ᱪᱮᱫ ᱦᱚᱸ ᱵᱟᱭ ᱪᱮᱠᱟ ᱟᱠᱟᱱ ᱱᱟᱣᱟ ᱨᱮ ᱡᱟᱦᱟᱸ ᱞᱮᱠᱟ ᱦᱮᱱᱟᱜᱼᱟ ᱤᱱᱠᱟᱹ ᱜᱮ ᱦᱮᱱᱟᱜᱼᱟ ᱟᱨ ᱤᱧ ᱫᱚ ᱯᱩᱨᱟᱹ ᱦᱤᱨᱳᱧ ᱵᱩᱡᱷᱟᱹᱣ ᱮᱜᱼᱟ ᱱᱚᱣᱟ ᱰᱨᱮᱥ ᱦᱟᱛᱟᱣ ᱠᱟᱛᱮ ᱟᱨ ᱤᱧ ᱨᱮᱱ ᱡᱚᱴᱟᱣ ᱠᱚᱦᱚ ᱢᱮᱱᱮᱜᱼᱟ ᱦᱤᱨᱳ ᱜᱮᱢ ᱧᱮᱞᱚᱜ ᱠᱟᱱᱟ ᱟᱨ ᱯᱩᱨᱟᱹ ᱱᱟᱣᱟ ᱜᱮ ᱧᱮᱞᱚᱜ ᱠᱟᱱᱟ ᱩᱱᱟᱹᱜ ᱫᱤᱱ ᱦᱩᱭᱮᱱ ᱨᱮᱦᱚᱸ ᱚᱲᱮᱡ ᱦᱚᱸ ᱵᱟᱭ ᱚᱲᱮᱡᱟ ᱟᱨ ᱠᱟᱞᱟᱨ ᱦᱚᱸ ᱵᱟᱭ ᱪᱷᱩᱴᱟᱣᱟ ᱟᱨ ᱱᱚᱣᱟ ᱠᱚᱢᱯᱟᱹᱱᱤ ᱫᱚ ᱯᱩᱨᱟᱹ ᱵᱮᱥ ᱠᱚᱢᱯᱟᱹᱱᱤ ᱫᱚᱛᱚ ᱠᱟᱱᱟ ᱟᱨ ᱤᱧ ᱧᱮᱞᱛᱮ ᱟᱨᱚ ᱜᱮ ᱡᱟᱦᱟᱸᱭ ᱜᱮ ᱢᱮᱱᱟᱜ ᱯᱮᱭᱟ ᱱᱚᱝᱠᱟᱱᱟᱜ ᱜᱮ ᱦᱟᱛᱟᱣ ᱯᱮ ᱮᱱᱠᱷᱟᱱ ᱟᱯᱮ ᱦᱚᱸ ᱟᱯᱮᱭᱟᱜ ᱦᱚᱸ ᱱᱚᱝᱠᱟ ᱜᱮ ᱪᱮᱦᱨᱟ ᱜᱮ ᱛᱟᱦᱮᱱᱚᱜ ᱛᱟᱯᱮᱭᱟ ᱟᱨ ᱱᱚᱝᱠᱟᱱ ᱰᱨᱮᱥ ᱫᱚ ᱦᱟᱛᱟᱣ ᱞᱮᱠᱷᱟᱱ ᱫᱚ ᱦᱚᱲ ᱦᱚᱠᱚ ᱧᱮᱞ ᱯᱮᱭᱟ ᱟᱹᱰᱤ ᱢᱚᱡᱽ ᱜᱮ ᱧᱮᱞᱚᱜ ᱠᱟᱱᱟᱭ ᱟᱨ ᱠᱟᱞᱟᱨ ᱦᱚᱸ ᱵᱟᱭ ᱪᱷᱩᱴᱟᱹᱜᱼᱟ ᱱᱚᱝᱠᱟᱱᱟᱜ ᱦᱟᱛᱟᱣ ᱜᱮ ᱵᱷᱟᱹᱜᱤᱭᱟ ᱟᱨ ᱡᱮ ᱮᱴᱟᱜ ᱞᱮᱠᱟᱱᱜ ᱯᱮ ᱦᱟᱛᱟᱣ ᱠᱷᱟᱱ ᱩᱱᱟᱹᱜ ᱦᱤᱨᱳ ᱦᱚᱸ ᱵᱟᱢ ᱧᱮᱞᱚᱜᱼᱟ ᱩᱱᱟᱹᱜ ᱫᱤᱱ ᱞᱟᱥᱴᱤᱝ ᱦᱚᱸ ᱵᱟᱭ ᱞᱟᱥᱴᱤᱝᱼᱟ ᱟᱨ ᱢᱟᱨᱮᱭᱟᱜ ᱧᱮᱞᱚᱜᱼᱟ ᱛᱤᱱᱟᱹᱜ ᱫᱤᱱ ᱵᱟᱫ ᱠᱷᱟᱱᱜᱮ ᱟᱨ ᱤᱧ ᱤᱱᱟᱹᱜ ᱫᱤᱱ ᱪᱷᱚᱭ ᱥᱟᱞ ᱦᱚᱨᱚᱜ ᱠᱮᱫ ᱨᱮᱦᱚᱸ ᱯᱩᱨᱟᱹ ᱱᱟᱭᱟ ᱜᱮ ᱧᱮᱞᱚᱜ ᱠᱟᱱᱟ ᱚᱱᱠᱟ ᱜᱮ ᱤᱧᱟᱹᱜ ᱠᱚᱢᱯᱟᱹᱱᱤ ᱵᱟᱞᱟ ᱴᱤ ᱥᱟᱨᱴ ᱜᱮ ᱦᱟᱛᱟᱣ ᱯᱮ ᱟᱨ ᱤᱱᱠᱟᱹ ᱜᱮ ᱧᱮᱞᱚᱜᱼᱟ